ᱥᱮᱨᱣᱟ ᱨᱮᱭᱟᱜ ᱪᱟᱥ ᱞᱮᱠᱟᱛᱮ ᱡᱩᱫᱤ ᱱᱤᱛᱚᱜᱼᱟ ᱚᱠᱛᱚ ᱨᱮᱦᱚᱸ ᱡᱟᱦᱟᱸ ᱵᱚᱱ ᱪᱟᱥᱵᱟᱥᱮᱜᱼᱟ ᱡᱟᱦᱟᱸ ᱫᱚ ᱦᱩᱲᱩ ᱦᱩᱲᱩ ᱜᱮ ᱡᱟᱹᱥᱛᱤ ᱠᱷᱚᱱ ᱡᱟᱹᱥᱛᱤ ᱵᱚᱱ ᱪᱟᱥᱮᱜᱼᱟ ᱡᱟᱦᱟᱸ ᱫᱚ ᱱᱤᱛᱚᱜ ᱚᱱᱟ ᱜᱮᱵᱚ ᱡᱚᱢᱮᱜᱼᱟ ᱟᱵᱚ ᱦᱮᱸᱥᱮ ᱚᱱᱟ ᱜᱮᱵᱚᱱ ᱪᱟᱣᱞᱟ ᱠᱟᱛᱮᱫ ᱵᱚᱱ ᱡᱚᱢᱮᱜᱼᱟ ᱟᱨ ᱜᱩᱦᱩᱢ ᱠᱫᱚ ᱠᱚᱢ ᱵᱚ ᱪᱟᱥᱟ ᱟᱨ ᱚᱱᱟ ᱴᱚᱴᱷᱟ ᱡᱟᱹᱱᱤᱡ ᱡᱟᱦᱟᱸ ᱞᱮᱠᱟᱱᱟᱦᱟᱜ ᱤᱧᱟᱹᱜ ᱠᱟᱛᱷᱟᱧ ᱨᱚᱲᱮᱫᱼᱟ ᱛᱚ ᱡᱟᱦᱟᱸ ᱜᱮ ᱱᱟᱦᱟᱜ ᱦᱩᱲᱩ ᱡᱩᱫᱤ ᱵᱚ ᱪᱟᱥᱮᱜᱼᱟ ᱚᱱᱟ ᱦᱚᱸ ᱢᱤᱫᱴᱮᱱ ᱱᱤᱭᱚᱢ ᱱᱤᱛᱤ ᱦᱤᱥᱟᱹᱵᱛᱮ ᱡᱟᱦᱟᱸ ᱫᱚ ᱚᱱᱟ ᱮᱨᱚᱜ ᱢᱟᱲᱟᱝᱛᱮ ᱢᱟᱲᱟᱝ ᱵᱚ ᱢᱩᱴᱮᱜᱼᱟ ᱟᱨ ᱢᱩᱴ ᱠᱟᱛᱮᱫ ᱡᱟᱦᱟᱸ ᱡᱟᱦᱟᱸ ᱠᱚᱨᱮ ᱫᱚ ᱚᱠᱟ ᱠᱚ ᱵᱚᱸᱜᱟᱼᱵᱩᱨᱩ ᱦᱚᱸᱠᱚ ᱫᱚᱨᱠᱟᱨᱚᱜᱼᱟ ᱤᱨᱚᱜ ᱢᱟᱲᱟᱝᱛᱮ ᱥᱤᱢ ᱥᱟᱹᱰᱤ ᱠᱚ ᱟᱨᱟᱜ ᱥᱤᱢ ᱥᱟᱹᱰᱤ ᱠᱚ ᱥᱮ ᱦᱮᱸᱫᱮ ᱥᱤᱢ ᱥᱟᱹᱰᱤ ᱠᱚ ᱚᱱᱟ ᱠᱚᱵᱚ ᱵᱚᱸᱜᱟᱭᱮᱜᱼᱟ ᱟᱨ ᱚᱱᱟ ᱯᱚᱨᱮ ᱜᱮ ᱱᱟᱦᱟᱜ ᱮᱨᱚᱜ ᱵᱚᱱ ᱮᱦᱚᱵ ᱮᱫᱼᱟ ᱛᱚ ᱮᱨᱚᱜ ᱠᱟᱛᱮᱫ ᱦᱚᱸ ᱡᱟᱦᱟᱸ ᱜᱮ ᱱᱟᱦᱟᱜ ᱩᱰᱷᱟᱹᱣ ᱮᱱᱟ ᱥᱮ ᱵᱚ ᱟᱨ ᱦᱩᱭ ᱮᱱᱟ ᱟᱨ ᱢᱟᱱᱮ ᱱᱟᱦᱟᱜ ᱨᱚᱦᱚᱲᱮᱱᱟ ᱥᱮ ᱵᱤᱞᱤᱭᱮᱱᱟ ᱵᱚ ᱢᱮᱱᱜᱼᱟ ᱱᱟᱦᱟᱜ ᱦᱮᱸ ᱥᱮ ᱚᱱᱟ ᱡᱩᱫᱤ ᱦᱩᱭᱮᱱ ᱠᱷᱟᱱ ᱫᱚ ᱤᱨᱚᱜ ᱢᱟᱲᱟᱝ ᱛᱮ ᱦᱚᱸ ᱡᱟᱦᱟᱸ ᱠᱤᱪᱷᱩ ᱠᱤᱪᱷᱩ ᱚᱲᱟᱜ ᱠᱚᱨᱮ ᱥᱮ ᱤᱨᱚᱜ ᱠᱚᱦᱚᱸ ᱵᱟᱝ ᱜᱟᱱᱚᱜᱼᱟ ᱛᱚ ᱚᱱᱟ ᱢᱟᱲᱟᱝ ᱛᱮᱦᱚᱸ ᱥᱮ ᱡᱟᱦᱟᱸ ᱡᱟᱦᱟᱸ ᱡᱟᱭᱜᱟ ᱠᱚᱨᱮᱫ ᱵᱟᱹᱭᱦᱟᱹᱲ ᱠᱚᱨᱮᱫ ᱚᱱᱟ ᱠᱚᱨᱮᱫ ᱦᱚᱸ ᱢᱟᱲᱟᱝ ᱛᱮ ᱵᱚᱸᱜᱟᱜᱼᱟ ᱤᱱᱟᱹ ᱯᱚᱨᱮ ᱜᱮᱠᱚ ᱤᱨᱟ ᱟᱨ ᱚᱱᱟ ᱥᱟᱶ ᱥᱟᱶᱛᱮ ᱚᱸᱰᱮ ᱱᱟᱦᱟᱜ ᱠᱷᱮᱛ ᱵᱚ ᱫᱚᱦᱚᱭᱟ ᱡᱟᱦᱟᱸ ᱫᱚ ᱡᱟᱦᱟᱸ ᱛᱤᱥ ᱡᱚᱛᱚ ᱦᱩᱲᱩ ᱠᱚᱵᱚᱱ ᱟᱹᱜᱩ ᱪᱟᱵᱟᱠᱮᱫᱟᱵᱚ ᱵᱟᱹᱫ ᱠᱷᱚᱱᱟᱜ ᱛᱚ ᱤᱱᱟᱹ ᱯᱚᱨᱮᱛᱮ ᱚᱱᱟ ᱢᱩᱪᱟᱹᱫ ᱨᱮ ᱚᱱᱟ ᱫᱚ ᱡᱟᱦᱟᱸ ᱜᱟᱱᱚᱜ ᱫᱤᱱ ᱠᱚᱨᱮᱫ ᱚᱱᱟ ᱠᱷᱮᱛ ᱫᱚᱵᱚ ᱟᱹᱜᱩᱭᱟ ᱟᱨ ᱡᱟᱦᱟᱸ ᱨᱮᱜᱮ ᱦᱩᱲᱩ ᱵᱚ ᱫᱚᱦᱚ ᱠᱟᱜᱟ ᱱᱚᱣᱟ ᱡᱟᱦᱟᱸ ᱫᱚ ᱱᱟᱦᱟᱜ ᱠᱷᱟᱹᱨᱟᱹᱭ ᱵᱚ ᱢᱮᱛᱟᱜᱟᱜ ᱠᱟᱱᱟ ᱚᱱᱟ ᱦᱩᱲᱩ ᱠᱚ ᱡᱟᱦᱟᱸ ᱵᱚ ᱫᱚᱦᱚ ᱠᱟᱜᱼᱟ ᱚᱱᱟ ᱵᱟᱫᱷᱟ ᱥᱩᱨ ᱨᱮ ᱵᱚ ᱫᱚᱦᱚᱭᱟ ᱚᱱᱟ ᱠᱷᱮᱛ ᱫᱚ ᱡᱟᱦᱟᱸ ᱫᱚ ᱱᱟᱦᱟᱜ ᱦᱚᱨᱤ ᱵᱚᱞ ᱦᱚᱨᱤ ᱵᱚᱞ ᱢᱮᱱ ᱠᱟᱛᱮᱫ ᱵᱚᱱ ᱟᱹᱜᱩᱭᱟ ᱚᱱᱠᱟ ᱠᱟᱛᱮᱫ